ᱦᱮᱸ ᱱᱚᱣᱟ ᱟᱵᱚ ᱠᱚ ᱛᱟᱞᱟᱨᱮ ᱱᱚᱣᱟ ᱤᱥᱴᱳᱵᱽ ᱪᱩᱞᱦᱟᱹ ᱫᱚ ᱵᱷᱟᱜᱮ ᱫᱚ ᱵᱟᱝ ᱠᱟᱱᱟ ᱪᱮᱫᱟᱜ ᱥᱮ ᱱᱚᱣᱟ ᱥᱴᱳᱵᱽ ᱪᱩᱞᱦᱟᱹ ᱨᱮᱫᱚ ᱢᱟᱱᱮ ᱥᱩᱱᱩᱢ ᱢᱟᱱᱮ ᱪᱮᱫ ᱠᱚ ᱢᱮᱱᱟ ᱡᱚᱨᱚ ᱥᱩᱱᱩᱢ ᱡᱚᱨᱚ ᱥᱩᱱᱩᱢ ᱞᱟᱜᱟᱜᱼᱟ ᱛᱟᱨᱯᱚᱛᱮ ᱡᱚᱨᱚ ᱥᱩᱱᱩᱢ ᱞᱟᱜᱟᱣ ᱠᱟᱛᱮ ᱦᱚᱸ ᱢᱟᱨᱮ ᱡᱚᱨᱚᱜ ᱥᱩᱱᱩᱢ ᱱᱮᱛᱟᱨ ᱮᱢᱚᱱ ᱫᱟᱢ ᱠᱟᱱᱟ ᱛᱮ ᱪᱤᱠᱟᱛᱮ ᱚᱱᱟᱫᱚᱢ ᱡᱩᱞ ᱫᱟᱲᱮᱭᱟᱜᱼᱟ ᱥᱮ ᱚᱱᱟᱛᱮ ᱫᱟᱠᱟ ᱠᱚᱢ ᱤᱥᱤᱱ ᱫᱟᱲᱮᱭᱟᱜᱼᱟ ᱚᱱᱟᱫᱚ ᱵᱷᱟᱞᱮ ᱫᱚ ᱵᱟᱝ ᱛᱚ ᱚᱱᱟ ᱚᱱᱟ ᱪᱩᱞᱦᱟᱹ ᱠᱷᱚᱡ ᱫᱚ ᱥᱟᱦᱟᱱᱜᱮ ᱴᱷᱤᱠᱼᱟ ᱥᱟᱦᱟᱱᱛᱮ ᱤᱥᱤᱱ ᱜᱮ ᱴᱷᱤᱠᱼᱟ ᱛᱚ ᱚᱱᱟ ᱨᱮᱫᱚᱢ ᱡᱩᱞ ᱟᱢ ᱛᱚ ᱡᱩᱞᱟᱢ ᱡᱮᱨᱮᱡ ᱥᱩᱱᱩᱢ ᱚᱱᱠᱟ ᱡᱮᱨᱮᱡ ᱥᱩᱱᱩᱢ ᱫᱚᱢᱮ ᱠᱷᱚᱨᱪᱟᱜᱼᱟ ᱡᱩᱞ ᱠᱟᱛᱮ ᱦᱚᱸ ᱫᱷᱩᱯ ᱠᱚᱨᱮ ᱡᱩᱞ ᱮᱱᱜᱮ ᱟᱪᱠᱟ ᱜᱮ ᱡᱩᱞ ᱮᱱᱜᱮ ᱛᱚ ᱟᱢ ᱦᱚᱸ ᱛᱚᱢ ᱞᱚ ᱫᱟᱲᱮᱭᱟᱜᱼᱟ ᱥᱮ ᱜᱤᱫᱽᱨᱟᱹ ᱯᱤᱫᱽᱨᱟᱹ ᱠᱚᱠᱚ ᱡᱩᱞᱟ ᱚᱱᱠᱟ ᱠᱟᱛᱮ ᱟᱢ ᱠᱚ ᱧᱮᱞ ᱥᱮᱬᱟ ᱠᱮᱢᱟ ᱪᱮᱫ ᱞᱮᱠᱟ ᱚᱱᱠᱟ ᱚᱱᱠᱟ ᱧᱮᱞ ᱠᱟᱛᱮ ᱩᱱᱠᱩ ᱦᱚᱸᱠᱚ ᱡᱩᱞ ᱫᱟᱲᱮᱭᱟᱜᱼᱟ ᱚᱱᱟᱫᱚ ᱛᱟᱨᱯᱚᱨᱮ ᱩᱱᱠᱩ ᱚᱱᱠᱟ ᱞᱚᱭᱮᱱ ᱜᱮᱠᱚ ᱞᱚ ᱦᱚᱸᱠᱚ ᱫᱟᱲᱮᱭᱟᱜᱼᱟ ᱛᱟᱨᱯᱚᱨᱮ ᱚᱱᱠᱟᱜᱮ ᱛᱟᱨᱯᱚᱨᱮ ᱚᱱᱠᱟᱜᱮ ᱫᱩᱦᱟᱹ ᱦᱚᱸ ᱩᱰᱩᱝᱚᱜᱼᱟ ᱛᱟᱨᱯᱚᱨᱮ ᱡᱟᱦᱟᱸ ᱤᱥᱤᱱᱚᱜᱼᱟ ᱚᱱᱟ ᱦᱚᱸ ᱯᱟᱹᱥᱤᱨᱟᱜᱼᱟ ᱢᱟᱱᱮ ᱡᱮᱨᱮᱫ ᱥᱩᱱᱩᱢ ᱮ ᱡᱩᱞᱩᱜ ᱟᱥᱮ ᱟᱫᱚ ᱯᱟᱹᱥᱤᱨ ᱦᱚᱸ ᱫᱟᱲᱮᱭᱟᱜᱼᱟ ᱪᱮᱫ ᱞᱮᱠᱟ ᱥᱚᱼᱟ ᱡᱮᱨᱮᱡ ᱥᱩᱱᱩᱢ ᱡᱮᱨᱮᱡ ᱥᱩᱱᱩᱢ ᱢᱟᱱᱮ ᱚᱱᱟᱫᱚ ᱵᱟᱹᱲᱤᱡᱽ ᱜᱮᱭᱟ ᱚᱱᱟ ᱪᱩᱞᱦᱟᱹ ᱫᱚ ᱢᱟᱱᱮ ᱚᱱᱟ ᱪᱩᱞᱦᱟᱹ ᱠᱷᱚᱡ ᱫᱚ ᱢᱟᱱᱮ ᱟᱵᱚ ᱚᱱᱟ ᱥᱟᱦᱟᱱ ᱪᱩᱞᱦᱟᱹ ᱜᱮ ᱵᱮᱥᱼᱟ ᱚᱱᱟ ᱚᱱᱟ ᱪᱩᱞᱦᱟᱹ ᱫᱚ ᱵᱟᱝ ᱵᱮᱥᱼᱟ ᱛᱚ ᱥᱴᱳᱵᱷ ᱪᱩᱞᱦᱟᱹᱜᱮ ᱚᱱᱟᱫᱚ ᱵᱟᱝ ᱵᱷᱟᱞᱮᱭᱟ ᱩᱱᱟᱹᱜ ᱫᱚ ᱟᱵᱚ ᱚᱱᱟ ᱤᱥᱤᱱ ᱠᱟᱛᱮ ᱫᱚ ᱱᱚᱣᱟ ᱥᱮᱸᱜᱮᱞ ᱪᱩᱞᱦᱟᱹ ᱚᱱᱟ ᱠᱚᱜᱮ ᱴᱷᱤᱠᱼᱟ ᱚᱱᱟ ᱠᱚᱫᱚ ᱩᱱᱟᱹᱜ ᱵᱟᱝ ᱠᱷᱟᱹᱞᱤ ᱱᱚᱣᱟ ᱩᱥᱠᱩᱨᱟᱜ ᱠᱷᱟᱡ ᱜᱮ ᱦᱩᱭᱩᱜᱼᱟ ᱚᱱᱟᱫᱚ ᱯᱚᱨᱮ ᱯᱚᱨᱮ ᱯᱟᱢᱟᱜ ᱢᱮ ᱯᱟᱢ ᱢᱮ ᱟᱨᱚ ᱥᱟᱰᱮ ᱦᱚᱸ ᱫᱚᱢᱮ ᱥᱟᱰᱮᱭᱟ ᱚᱱᱠᱟ ᱟᱨᱚ ᱫᱚᱢᱮ ᱥᱟᱰᱮᱭᱟ ᱚᱱᱠᱟ ᱡᱩᱞᱩᱜᱼᱟ ᱫᱷᱟᱹᱣ ᱫᱷᱟᱹᱣ ᱫᱚᱢᱮ ᱛᱚ ᱚᱱᱮ ᱚᱱᱠᱟ ᱜᱤᱫᱽᱨᱟᱹ ᱠᱚᱦᱚᱸ ᱠᱚ ᱛᱟᱦᱮᱱᱟ ᱠᱟᱹᱴᱤᱡ ᱢᱟᱹᱴᱤᱡ ᱚᱲᱟᱜ ᱠᱚᱨᱮ ᱛᱚ ᱚᱱᱠᱟ ᱞᱮᱠᱷᱟᱡ ᱚᱱᱟ ᱪᱩᱞᱦᱟᱹ ᱫᱚ ᱵᱟᱝ ᱵᱮᱥᱼᱟ ᱵᱟᱹᱲᱤᱡ ᱜᱮᱭᱟ ᱢᱮᱱᱟ ᱛᱚ ᱪᱩᱞᱦᱟᱹ ᱛᱮᱱᱟᱜ ᱜᱮ ᱵᱮᱥ ᱫᱚ ᱵᱮᱥᱟ ᱚᱱᱟᱜᱮᱧ ᱞᱟᱹᱭᱫᱟ ᱢᱮᱱᱛᱮ ᱚᱱᱟ ᱪᱩᱞᱦᱟᱹ ᱫᱚ ᱵᱟᱵᱚᱱ ᱵᱮᱵᱚᱦᱟᱨᱟ ᱪᱩᱞᱦᱟᱹ ᱛᱮᱜᱮ ᱵᱚᱱ ᱫᱟᱠᱟ ᱩᱛᱩ ᱠᱚᱫᱚᱵᱚᱱ ᱤᱥᱤᱱᱟ